ᱤᱧᱟᱜ ᱦᱩᱫᱤᱥ ᱛᱮ ᱟᱞᱮᱭᱟᱜ ᱯᱟᱹᱨᱥᱤ ᱫᱚ ᱥᱟᱱᱛᱟᱞᱤ ᱠᱟᱱᱟ ᱢᱮᱱᱠᱷᱟᱱ ᱠᱟᱹᱴᱷᱤᱠ ᱠᱷᱚᱱᱟᱜ ᱜᱮ ᱫᱤᱠᱩ ᱛᱟᱞᱟᱨᱮᱞᱮ ᱦᱟᱨᱟ ᱵᱩᱨᱩᱜ ᱠᱟᱱᱟ ᱩᱱᱠᱩᱣᱟᱜ ᱯᱟᱹᱨᱥᱤ ᱛᱮᱜᱮ ᱞᱮ ᱜᱟᱞᱢᱟᱨᱟᱣ ᱠᱟᱱᱟ ᱫᱤᱠᱩ ᱫᱚ ᱟᱞᱮ ᱱᱚᱰᱮ ᱫᱚ ᱵᱟᱝᱞᱟ ᱵᱟᱝᱞᱟ ᱤᱥᱠᱩᱞ ᱨᱮᱞᱮ ᱯᱟᱲᱦᱟᱜ ᱠᱟᱱᱟ ᱯᱩᱸᱛᱷᱤᱞᱮ ᱯᱟᱲᱦᱟᱜ ᱠᱟᱱᱟ ᱨᱚᱲ ᱮᱫᱟᱞᱮ ᱦᱟᱴ ᱵᱟᱡᱟᱨ ᱫᱚᱠᱟᱱ ᱛᱮᱞᱮ ᱪᱟᱞᱟᱜ ᱠᱟᱱᱟ ᱮᱠᱷᱮᱱ ᱵᱟᱝᱞᱟ ᱯᱟᱹᱨᱥᱤ ᱛᱮᱜᱮ ᱡᱟᱦᱟᱸᱱᱟᱜ ᱵᱟᱥ ᱜᱟᱹᱰᱤ ᱞᱮ ᱫᱮᱡᱚᱜ ᱠᱟᱱᱟ ᱨᱚᱲ ᱮᱫᱟᱞᱮ ᱥᱟᱱᱟᱢ ᱜᱮ ᱵᱟᱝᱞᱟᱛᱮ ᱢᱤᱫᱴᱮᱱ ᱵᱷᱟᱜᱤ ᱡᱤᱱᱤᱥ ᱚᱱᱟ ᱫᱚ ᱦᱩᱭᱩᱜ ᱠᱟᱱᱟ ᱫᱤᱠᱩ ᱛᱟᱞᱟ ᱥᱮᱞᱮᱫ ᱞᱮ ᱜᱟᱞᱢᱟᱨᱟᱣ ᱫᱟᱲᱮᱭᱟᱜ ᱠᱟᱱᱟ ᱟᱠᱚᱣᱟᱜ ᱯᱟᱨᱥᱤ ᱥᱮᱸᱬᱟ ᱠᱟᱛᱮᱫ ᱫᱤᱥᱚᱢ ᱫᱩᱱᱤᱭᱟᱹ ᱨᱮᱱᱟᱜ ᱠᱷᱚᱵᱚᱨ ᱞᱮ ᱧᱟᱢ ᱮᱫᱟ ᱮᱱᱛᱮ ᱩᱱᱠᱩᱣᱟᱜ ᱯᱩᱸᱛᱷᱤ ᱞᱮ ᱯᱟᱲᱦᱟᱣ ᱫᱟᱲᱮᱭᱟᱜ ᱠᱟᱱᱟ ᱟᱠᱚᱣᱟᱜ ᱯᱟᱹᱨᱥᱤ ᱛᱮ ᱢᱮᱠᱷᱟᱱ ᱥᱟᱶ ᱥᱟᱶᱛᱮ ᱩᱝᱠᱩᱣᱟᱜ ᱠᱮᱴᱮᱡᱚᱜ ᱠᱟᱱ ᱨᱮᱦᱚᱸ ᱟᱯᱱᱟᱨᱟᱜ ᱯᱟᱹᱨᱥᱤ ᱫᱚ ᱞᱮ ᱵᱟᱹᱭ ᱵᱟᱹᱭ ᱛᱮᱞᱮ ᱰᱷᱤᱞᱟᱹᱣ ᱮᱫᱟ ᱟᱯᱱᱟᱨ ᱯᱟᱹᱨᱥᱤ ᱦᱟᱨᱟ ᱵᱩᱨᱩ ᱨᱮᱱᱟᱜ ᱫᱟᱣ ᱜᱮ ᱵᱟᱹᱱᱩᱜ ᱛᱟᱞᱮᱭᱟ ᱡᱟ ᱩᱰᱤᱡ ᱟᱞᱮᱭᱟᱜ ᱮᱱᱮᱡ ᱥᱮᱨᱮᱧ ᱟᱹᱨᱤ ᱪᱟᱹᱞᱤ ᱵᱷᱤᱛᱨᱤᱛᱮ ᱟᱯᱱᱟᱨᱟᱜ ᱯᱟᱹᱨᱥᱤ ᱞᱮ ᱡᱚᱜᱟᱣ ᱮᱫᱟ ᱢᱮᱠᱷᱟᱱ ᱱᱮᱛᱟᱨ ᱢᱟ ᱟᱨ ᱦᱚᱸ ᱦᱟᱱᱛᱮ ᱱᱟᱛᱮ ᱮᱱᱮᱡ ᱥᱮᱨᱮᱧ ᱢᱚᱵᱟᱭᱤᱞ ᱨᱮ ᱡᱟᱦᱟᱸᱱᱟᱜ ᱢᱚᱸᱡᱽ ᱢᱚᱸᱡᱽ ᱦᱤᱱᱫᱤ ᱥᱮᱨᱮᱧ ᱤᱝᱨᱮᱡᱤ ᱥᱮᱨᱮᱧ ᱵᱟᱝᱞᱟ ᱥᱮᱨᱮᱧ ᱨᱟᱠᱟᱵᱚᱜ ᱠᱟᱱᱟ ᱱᱚᱜ ᱚᱭ ᱡᱮ ᱟᱫᱷᱩᱱᱤᱠ ᱡᱟᱦᱟᱸᱴᱟᱜ ᱥᱚᱥᱝᱚᱥᱠᱨᱤᱛᱤ ᱟᱞᱮᱭᱟᱜ ᱯᱟᱹᱨᱥᱤ ᱪᱮᱛᱟᱱ ᱨᱮ ᱫᱟᱯᱟᱞᱮᱜ ᱞᱮᱠᱟ ᱟᱹᱭᱠᱟᱹᱜ ᱠᱟᱱᱟ ᱟᱨ ᱵᱟᱹᱭ ᱵᱟᱹᱭᱛᱮ ᱟᱞᱮᱭᱟᱜ ᱯᱟᱹᱨᱥᱤ ᱫᱚ ᱥᱟᱸᱜᱤᱧ ᱛᱮ ᱪᱟᱞᱟᱣ ᱤᱫᱤᱜ ᱠᱟᱱᱟ ᱟᱨ ᱟᱫ ᱥᱮᱫ ᱜᱮ ᱪᱟᱞᱟᱜ ᱠᱟᱱᱟ